ᱵᱷᱟᱨᱚᱛ ᱨᱮᱭᱟᱜ ᱯᱷᱮᱥᱚᱱ ᱫᱚ ᱱᱟᱱᱟ ᱦᱩᱱᱟᱹᱨ ᱠᱤᱪᱨᱤᱡ ᱦᱮᱡ ᱟᱠᱟᱱᱟ ᱟᱹᱰᱤ ᱰᱤᱡᱟᱭᱤᱱ ᱰᱤᱡᱟᱭᱤᱱ ᱠᱤᱪᱨᱤᱡ ᱦᱮᱡ ᱟᱠᱟᱱᱟ ᱢᱮᱱᱠᱷᱟᱱ ᱠᱚᱲᱟ ᱜᱤᱫᱽᱨᱟᱹᱣᱟᱜ ᱨᱮᱫᱚ ᱥᱤᱢᱯᱟᱹᱞ ᱜᱮ ᱦᱤᱡᱩᱜ ᱠᱟᱱᱟ ᱠᱩᱲᱤ ᱜᱤᱫᱽᱨᱟᱹᱣᱟᱜ ᱨᱮᱫᱚ ᱱᱟᱱᱟ ᱦᱩᱱᱟᱹᱨ ᱯᱷᱚᱨᱚᱠ ᱪᱩᱲᱤᱫᱟᱨ ᱠᱩᱨᱛᱤ ᱪᱮᱫ ᱠᱚᱪᱚ ᱥᱟᱹᱲᱤ ᱫᱷᱤᱨᱤ ᱞᱟᱜᱟᱣ ᱟᱹᱨᱥᱤ ᱞᱟᱜᱟᱣ ᱱᱟᱱᱟ ᱦᱩᱱᱟᱹᱨ ᱚᱱᱟᱛᱮ ᱦᱮᱡ ᱟᱠᱟᱱᱟ ᱟᱨ ᱚᱱᱠᱟ ᱜᱮᱠᱚ ᱞᱟᱫᱮᱭᱮᱫᱟ ᱱᱟᱱᱟ ᱦᱩᱱᱟᱹᱨ ᱠᱤᱪᱨᱤᱡ ᱠᱚ ᱦᱮᱡ ᱟᱠᱟᱱ ᱛᱮ ᱚᱱᱠᱟ ᱜᱮᱠᱚ ᱞᱟᱫᱮᱭᱮᱫᱟ ᱟᱨ ᱟᱫᱚᱢ ᱦᱚᱲ ᱫᱚᱠᱚ ᱠᱩᱥᱤᱭᱟᱜ ᱠᱟᱱᱟ ᱟᱫᱚᱢ ᱦᱚᱲ ᱫᱚ ᱵᱟᱝ ᱟᱨ ᱚᱱᱟ ᱠᱤᱪᱨᱤᱡ ᱟᱹᱰᱤ ᱰᱤᱡᱟᱭᱤᱱ ᱰᱤᱡᱟᱭᱤᱱ ᱠᱚ ᱦᱚᱨᱚᱜ ᱫᱟ ᱪᱩᱲᱤ ᱠᱚᱦᱚᱸ ᱡᱤᱱᱥᱯᱮᱱᱴ ᱠᱚ ᱦᱚᱨᱚᱜᱟ ᱦᱟᱱᱛᱮ ᱫᱚ ᱜᱮᱧᱡᱤ ᱠᱚ ᱦᱚᱨᱚᱜ ᱠᱟᱜᱼᱟ ᱟᱨ ᱥᱟᱹᱲᱤ ᱠᱚᱫᱚ ᱵᱟᱠᱚ ᱵᱟᱸᱫᱮᱭᱟ ᱥᱟᱹᱲᱤ ᱥᱟᱫᱟ ᱥᱩᱴ ᱠᱚᱦᱚᱸ ᱵᱟᱠᱚ ᱦᱚᱨᱚᱜᱟ ᱚᱱᱟ ᱰᱤᱡᱟᱭᱤᱱ ᱰᱤᱡᱟᱭᱤᱱ ᱠᱤᱪᱨᱤᱡ ᱠᱚ ᱦᱚᱨᱚᱜᱟ ᱰᱤᱡᱟᱭᱤᱱ ᱠᱤᱪᱨᱤᱡ ᱠᱚ ᱦᱚᱨᱚᱜᱟ ᱚᱱᱟ ᱫᱚ ᱟᱫᱚ ᱟᱞᱮ ᱫᱚ ᱵᱟᱞᱮ ᱟᱹᱰᱤᱫᱤᱱ ᱦᱚᱲ ᱠᱚᱫᱚ ᱵᱟᱠᱚ ᱠᱩᱥᱤᱭᱟᱜᱼᱟ ᱚᱱᱟ ᱠᱚ ᱠᱤᱪᱨᱤᱡ ᱫᱚ ᱚᱱᱟ ᱰᱤᱡᱟᱭᱤᱱ ᱰᱤᱡᱟᱭᱤᱱ ᱠᱤᱪᱨᱤᱡ ᱫᱚ ᱟᱹᱰᱤᱫᱤᱱ ᱠᱷᱚᱡ ᱵᱟᱠᱚ ᱦᱚᱨᱚᱜᱽ ᱞᱮᱜᱟ ᱠᱟᱜ ᱛᱟᱦᱮᱱᱟ ᱟᱨ ᱚᱱᱠᱟ ᱰᱤᱡᱟᱭᱤᱱ ᱫᱚ ᱵᱟᱝ ᱛᱟᱦᱮᱸ ᱠᱟᱱᱟ ᱟᱫᱚ ᱚᱱᱟᱛᱮ ᱩᱱᱠᱩ ᱢᱤᱫᱵᱟᱨ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱫᱚᱠᱚ ᱨᱚᱲ ᱜᱮᱭᱟ ᱱᱮᱛᱟᱨᱟᱜ ᱡᱟᱢᱟᱱᱟ ᱨᱮᱫᱚ ᱟᱹᱰᱤ ᱟᱸᱴ ᱱᱟᱱᱟ ᱦᱩᱱᱟᱹᱨ ᱠᱚ ᱦᱚᱨᱚᱜᱫᱟ ᱠᱟᱹᱡ ᱠᱩᱥᱤ ᱵᱟᱠᱚ ᱟᱹᱭᱠᱟᱹᱣᱟ ᱟᱹᱰᱤ ᱫᱤᱱ ᱫᱚ ᱠᱷᱟᱹᱞᱤ ᱥᱟᱹᱲᱤ ᱠᱚᱛᱮ ᱜᱮᱠᱚ ᱵᱟᱸᱫᱮ ᱵᱟᱲᱟᱜ ᱠᱟᱱ ᱛᱟᱦᱮᱱᱟ ᱱᱟᱱᱟ ᱦᱩᱱᱟᱹᱨ ᱠᱤᱪᱨᱤᱡ ᱫᱚ ᱵᱟᱝ ᱛᱟᱦᱮᱸ ᱠᱟᱱᱟ ᱚᱱᱟᱛᱮ ᱤᱧᱦᱚᱸ ᱟᱹᱰᱤ ᱡᱟᱹᱥᱛᱤ ᱫᱚ ᱵᱟᱹᱧ ᱠᱩᱥᱤᱭᱟᱜᱼᱟ ᱤᱧᱫᱚ ᱡᱟᱹᱥᱛᱤᱧ ᱠᱩᱥᱤᱭᱟᱜᱼᱟ ᱦᱟᱹᱨᱭᱟᱹᱲ ᱯᱟᱹᱧᱪᱤ ᱟᱨᱟᱜ ᱡᱮᱠᱮᱴ ᱦᱟᱹᱨᱭᱟᱹᱲ ᱞᱩᱸᱜᱤ ᱟᱨ ᱢᱟᱨᱟᱜ ᱞᱟᱜᱟᱣ ᱠᱚ ᱯᱟᱹᱧᱪᱤ ᱯᱟᱲᱦᱟᱴ ᱜᱮ ᱡᱟᱹᱥᱛᱤ ᱫᱚᱧ ᱠᱩᱥᱤᱭᱟᱜᱼᱟ